ᱤᱧ ᱠᱩᱥᱤᱭᱟᱹ ᱥᱮᱨᱮᱧ ᱤᱭᱟᱹ ᱫᱚ ᱜᱚᱜᱚ ᱵᱟᱵᱟ ᱜᱮ ᱜᱚᱜᱚ ᱵᱟᱵᱟ ᱠᱷᱚᱱ ᱜᱮᱧ ᱥᱮᱨᱮᱧ ᱥᱟᱞ ᱫᱩᱧ ᱪᱮᱫ ᱟᱠᱟᱫᱟ ᱩᱱᱠᱤᱱ ᱥᱟᱶ ᱛᱮᱜᱤᱧ ᱥᱮᱱᱚᱜ ᱠᱟᱱ ᱛᱟᱦᱮᱱᱟ ᱮᱱᱮᱡ ᱥᱟᱞ ᱨᱮᱦᱚᱸ ᱠᱤ ᱚᱲᱟᱜ ᱨᱮᱦᱚᱸ ᱠᱤᱱ ᱮᱱᱮᱡ ᱥᱮᱨᱮᱧᱮᱜ ᱛᱟᱦᱮᱱᱟ ᱩᱱᱠᱤᱱ ᱴᱷᱮᱡ ᱠᱷᱚᱱ ᱜᱤᱧ ᱪᱮᱫ ᱟᱠᱟᱫᱟ ᱩᱱᱠᱤᱱ ᱴᱷᱮᱡ ᱠᱷᱚᱡ ᱜᱤᱧ ᱥᱮᱬᱟ ᱟᱠᱟᱫᱟ ᱜᱚᱜᱚ ᱵᱟᱵᱟ ᱠᱚ ᱵᱚᱭᱦᱟ ᱠᱚ ᱟᱞᱮ ᱜᱮ ᱮᱱᱮᱡ ᱥᱮᱨᱮᱧ ᱨᱮ ᱮᱱᱮᱡ ᱥᱟᱞ ᱨᱮᱞᱮ ᱥᱮᱱᱚᱜ ᱠᱟᱱ ᱛᱟᱦᱮᱱᱟ ᱟᱨ ᱮᱱᱮᱡ ᱥᱟᱞ ᱨᱮᱞᱮ ᱥᱮᱱᱚᱜᱼᱟ ᱜᱚᱜᱚ ᱠᱚ ᱵᱟᱵᱟ ᱠᱚ ᱵᱚᱭᱦᱟ ᱠᱚ ᱟᱨᱚ ᱢᱮᱱᱟᱜ ᱠᱚᱣᱟ ᱟᱛᱳ ᱠᱚᱨᱮᱱ ᱩᱱᱠᱩ ᱟᱠᱷᱲᱟ ᱨᱮᱞᱮ ᱥᱮᱱᱚᱜᱼᱟ ᱮᱱᱮᱡ ᱥᱮᱨᱮᱧᱟᱞᱮ ᱮᱱᱮᱡ ᱥᱮᱨᱮᱧ ᱠᱟᱛᱮ ᱞᱮ ᱦᱤᱡᱩᱜᱼᱟ ᱚᱲᱟᱜ ᱯᱷᱤᱨ ᱚᱲᱟᱜ ᱨᱮᱦᱚᱸ ᱞᱮ ᱮᱱᱮᱡ ᱥᱮᱨᱮᱧᱟ ᱟᱞᱮ ᱫᱚ ᱮᱱᱮᱡ ᱥᱮᱨᱮᱧ ᱫᱚ ᱜᱚᱜᱚ ᱟᱨ ᱵᱟᱵᱟ ᱜᱮ ᱩᱱᱠᱤᱱ ᱜᱮᱠᱤᱱ ᱥᱮᱬᱟ ᱟᱠᱟᱫᱟ ᱮᱱᱮᱡ ᱥᱮᱨᱮᱧ ᱫᱚ ᱜᱚᱜᱚ ᱟᱨ ᱵᱟᱵᱟ ᱜᱮ